ᱵᱟᱡᱟᱨ ᱨᱮᱭᱟᱜ ᱨᱮᱰᱤᱢᱮᱰ ᱠᱤᱪᱨᱤᱡ ᱠᱷᱚᱱ ᱛᱤᱛᱮ ᱵᱮᱱᱟᱣ ᱠᱤᱪᱨᱤᱡ ᱫᱚ ᱱᱚᱝᱠᱟᱜᱮ ᱵᱷᱮᱜᱟᱨᱟ ᱡᱮᱢᱚᱱ ᱟᱵᱚ ᱵᱟᱡᱟᱨ ᱨᱮᱭᱟᱜ ᱠᱤᱪᱨᱤᱡ ᱫᱚ ᱢᱤᱫᱴᱟᱱ ᱠᱟᱹᱨᱠᱷᱟᱱᱟ ᱠᱷᱚᱱ ᱠᱚ ᱛᱳᱭᱨᱤᱭᱟ ᱚᱱᱟᱨᱮ ᱨᱚᱝ ᱞᱮᱠᱟ ᱛᱮᱠᱚ ᱵᱮᱱᱟᱣ ᱠᱟᱫᱟ ᱚᱱᱟ ᱠᱤᱪᱨᱤᱡ ᱫᱚ ᱱᱤᱛᱚᱝ ᱡᱩᱫᱤ ᱵᱟᱡᱟᱨ ᱨᱮᱭᱟᱜ ᱠᱤᱪᱨᱤᱡ ᱢᱤᱫ ᱫᱷᱟᱣ ᱠᱟᱪᱟᱠᱟᱹᱪᱤ ᱞᱮᱠᱷᱟᱱ ᱜᱮ ᱚᱱᱟ ᱠᱤᱪᱨᱤᱡ ᱨᱮᱭᱟᱜ ᱡᱟᱦᱟᱸ ᱛᱤᱱᱟᱹᱜ ᱨᱚᱝ ᱢᱮᱱᱟᱜ ᱟᱠᱟᱫᱟ ᱚᱱᱟᱫᱚ ᱡᱚᱛᱚ ᱟᱹᱨᱩᱵ ᱪᱟᱵᱟᱭᱮᱱᱟ ᱵᱟᱡᱟᱨ ᱨᱮᱱᱟᱜ ᱠᱤᱪᱨᱤᱡ ᱱᱚᱣᱟᱜᱤᱧ ᱢᱮᱱᱫᱚ ᱟᱨ ᱨᱮᱰᱤᱢᱮᱰ ᱠᱤᱪᱨᱤᱡ ᱟᱹᱰᱤ ᱡᱟᱹᱥᱛᱤ ᱵᱟᱡᱟᱨ ᱨᱮ ᱢᱮᱱᱟᱜᱼᱟ ᱦᱮᱸ ᱨᱮᱰᱤᱢᱮᱰ ᱠᱤᱪᱨᱤᱡ ᱟᱹᱰᱤ ᱡᱟᱹᱥᱛᱤ ᱵᱟᱡᱟᱨ ᱨᱮ ᱢᱮᱱᱟᱜᱼᱟ ᱮᱱᱛᱮ ᱨᱮᱦᱚᱸ ᱦᱚᱲ ᱪᱮᱫᱟᱜ ᱛᱤ ᱜᱟᱞᱟᱝ ᱟᱜ ᱥᱮ ᱥᱤᱞᱟᱹᱭᱟᱜ ᱦᱚᱲ ᱟᱵᱚ ᱢᱮᱱᱟᱜᱼᱟ ᱡᱮᱢᱚᱱ ᱵᱟᱡᱟᱨ ᱨᱮᱭᱟᱜ ᱠᱤᱪᱨᱤᱡ ᱫᱚ ᱦᱚᱲ ᱨᱚᱝ ᱩᱰᱩᱠᱚᱜᱼᱟ ᱚᱱᱟ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱥᱤᱞᱟᱹᱭ ᱟᱵᱚᱣᱟᱜ ᱥᱤᱞᱟᱹᱭ ᱟᱜ ᱠᱤᱪᱨᱤᱪ ᱠᱤᱨᱤᱧ ᱠᱚ ᱠᱩᱥᱤᱭᱟᱜᱼᱟ ᱚᱱᱟ ᱠᱟᱨᱚᱱ ᱛᱮ ᱠᱤᱨᱤᱧᱟᱜ ᱡᱮ ᱥᱤᱞᱟᱹᱭᱟᱜ ᱠᱤᱨᱤᱧᱟᱜ ᱠᱷᱚᱱᱫᱚ ᱥᱤᱞᱟᱹᱭᱟᱜ ᱫᱚ ᱱᱤᱡᱮᱛᱮ ᱛᱟᱹᱛᱤ ᱠᱚ ᱛᱳᱭᱨᱤ ᱟᱠᱟᱫᱟ ᱚᱱᱟ ᱠᱤᱪᱨᱤᱡ ᱨᱮ ᱥᱤᱞᱟᱹᱭ ᱛᱮᱜᱮ ᱚᱱᱟ ᱠᱤᱪᱨᱤᱡ ᱫᱚᱠᱚ ᱵᱮᱱᱟᱣ ᱟᱠᱟᱫᱟ ᱚᱱᱟ ᱞᱟᱹᱜᱤᱫ ᱛᱮᱜᱮ ᱛᱚ ᱟᱵᱚ ᱥᱟᱱᱛᱟᱲ ᱫᱚ ᱢᱤᱫ ᱯᱟᱥᱴᱟ ᱠᱷᱚᱱᱟᱜ ᱢᱮᱱ ᱜᱟᱱᱚᱜᱼᱟ ᱡᱮ ᱥᱤᱞᱟᱹᱭᱟᱜ ᱠᱤᱪᱨᱤᱡ ᱠᱤᱨᱤᱧ ᱜᱮ ᱞᱟᱹᱞᱛᱤ ᱠᱟᱱᱟ ᱚᱱᱟ ᱠᱤᱪᱨᱤᱡ ᱫᱚ ᱛᱤᱛᱮ ᱵᱮᱱᱟᱣ ᱟᱠᱟᱱ ᱟᱢ ᱡᱟᱦᱟᱸ ᱞᱮᱠᱟ ᱛᱮᱜᱮ ᱠᱤᱪᱨᱤᱡ ᱠᱟᱪᱟᱠᱟᱸᱪᱤ ᱢᱮ ᱮᱱᱛᱮ ᱨᱮᱦᱚᱸ ᱚᱱᱟ ᱠᱤᱪᱨᱤᱡ ᱫᱚ ᱚᱱᱠᱟᱜᱮ ᱛᱟᱦᱮᱱᱟ ᱟᱨ ᱨᱮᱰᱤᱢᱮᱰ ᱠᱚᱪᱨᱚᱪ ᱫᱚ ᱦᱟᱱᱛᱮ ᱱᱟᱛᱮ ᱪᱷᱤᱛᱤᱨ ᱵᱤᱛᱤᱨ ᱪᱟᱵᱟᱭᱮᱱ ᱜᱮ